ᱦᱮᱸ ᱦᱮᱞᱳ ᱟᱪᱪᱷᱟ ᱪᱷᱟ ᱪᱷᱟ ᱦᱮᱸ ᱪᱮᱫ ᱠᱷᱚᱵᱚᱨ ᱱᱚᱣᱟ ᱫᱚ ᱯᱩᱨᱩᱞᱤᱭᱟᱹ ᱦᱚᱱᱚᱛ ᱨᱮᱱᱟᱜ ᱟᱡᱚᱫᱤᱭᱟᱹ ᱵᱩᱨᱩ ᱨᱮ

ᱟᱪᱪᱷᱟ ᱟᱞᱮ ᱥᱮᱱ ᱫᱚ ᱵᱚᱨᱥᱟ ᱨᱮ ᱪᱟᱥ ᱦᱩᱭᱩᱜᱼᱟ ᱦᱩᱲᱩ ᱚᱱᱟ ᱢᱟᱲᱟᱝ ᱡᱚᱥᱴᱤ ᱨᱮ ᱡᱚᱸᱰᱨᱟᱞᱮ ᱪᱟᱥᱟ ᱟᱨ ᱡᱚᱸᱰᱨᱟ ᱥᱟᱶᱛᱮ ᱰᱟᱸᱜᱟ ᱡᱟᱭᱜᱟ ᱠᱚ ᱡᱟᱦᱟᱸ ᱢᱮᱱᱟᱜ ᱟᱠᱟᱜᱼᱟ ᱚᱱᱟ ᱡᱟᱭᱜᱟ ᱠᱚᱨᱮ ᱫᱚ ᱨᱟᱦᱮᱲ ᱠᱚᱦᱚᱸᱞᱮ ᱮᱨᱟ ᱦᱳᱭ ᱟᱨ ᱚᱱᱟ ᱥᱟᱶᱛᱮ ᱨᱟᱢᱲᱟᱼᱞᱮ ᱮᱨᱟ

ᱟᱨ ᱡᱩᱫᱤ ᱵᱚᱨᱥᱟ ᱮᱠᱴᱩ ᱠᱚᱢᱚᱜᱼᱟ ᱟᱨ ᱴᱷᱤᱠ ᱛᱮ ᱵᱷᱟᱫᱚᱨ ᱵᱚᱸᱜᱟ ᱥᱮᱡ ᱵᱷᱟᱫᱚᱨ ᱵᱚᱸᱜᱟ ᱥᱮᱡ ᱱᱚᱣᱟ ᱰᱟᱣᱩᱱ ᱡᱟᱭᱜᱟ ᱠᱚ ᱡᱟᱦᱟᱸ ᱠᱚ ᱮᱠᱴᱩ ᱢᱟᱱᱮ ᱠᱷᱚᱛ ᱢᱮᱱᱟᱜ ᱟᱠᱟᱫᱟ ᱚᱱᱠᱟᱱ ᱡᱟᱭᱜᱟ ᱠᱚᱨᱮᱫ ᱵᱟᱸᱫᱷᱟ ᱠᱚᱯᱤ ᱠᱚᱞᱮ ᱨᱚᱦᱚᱭᱟ ᱦᱳᱭ ᱟᱨ ᱵᱤᱞᱟᱹᱛᱤ ᱵᱮᱸᱜᱟᱲ ᱱᱚᱣᱟ ᱠᱚᱞᱮ ᱨᱚᱦᱚᱭᱟ ᱟᱨᱠᱤ ᱦᱮᱸ ᱟᱨ ᱵᱤᱞᱟᱹᱛᱤ ᱫᱚ ᱢᱟᱱᱮ ᱯᱮᱭᱟ ᱴᱟᱭᱤᱢ ᱦᱚᱞᱮ ᱨᱚᱦᱚᱭ ᱜᱮᱭᱟ ᱢᱤᱫᱴᱟᱝ ᱴᱟᱭᱤᱢ ᱫᱚ ᱦᱩᱭᱩᱜ ᱠᱟᱱᱟ ᱚᱱᱟ ᱵᱷᱟᱫᱚᱨ ᱟᱥᱤᱱ ᱥᱮᱡ ᱚᱱᱟ ᱵᱷᱟᱫᱚᱨ ᱥᱮᱡ ᱢᱤᱫ ᱫᱷᱟᱣ ᱞᱮ ᱨᱚᱦᱚᱭᱟ ᱚᱱᱟᱫᱚ ᱮᱠᱴᱩ ᱟᱹᱥᱤᱱ ᱠᱟᱨᱛᱤᱠ ᱢᱟᱱᱮ ᱱᱚᱣᱟ ᱵᱚᱨᱥᱟ ᱞᱮ ᱡᱟᱦᱟᱸ ᱞᱮ ᱨᱚᱦᱚᱭᱟ ᱚᱱᱟᱫᱚ ᱟᱹᱥᱤᱱ ᱠᱟᱨᱛᱤᱠ ᱥᱮᱫ ᱯᱷᱚᱞᱚᱱ ᱩᱰᱩᱠᱚᱜᱼᱟ ᱟᱫᱚ ᱩᱱᱫᱚ ᱠᱟᱹᱴᱤᱡ ᱫᱟᱢ ᱵᱮᱥᱤ ᱧᱟᱢᱚᱜᱼᱟ ᱚᱱᱟ ᱞᱮᱠᱟᱛᱮ ᱩᱱ ᱥᱚᱢᱚᱭ ᱦᱚᱸ ᱢᱤᱫ ᱫᱟᱢ ᱫᱚᱞᱮ ᱨᱚᱦᱚᱭᱟ ᱟᱨ ᱚᱱᱟ ᱠᱷᱚᱱᱟᱜ ᱯᱚᱨᱮ ᱞᱮ ᱨᱚᱦᱚᱭᱟ ᱟᱹᱥᱤᱱ ᱠᱟᱨᱛᱤᱠ ᱥᱮᱱ ᱟᱫᱚ ᱚᱱᱟᱫᱚ ᱱᱚᱵᱷᱮᱢᱵᱚᱨ ᱰᱤᱥᱮᱢᱵᱚᱨ ᱛᱮ ᱩᱰᱩᱠᱚᱜᱼᱟ ᱦᱟᱜ

ᱮᱨᱯᱚᱨᱮ ᱱᱚᱜᱼᱚᱭ ᱱᱚᱣᱟ ᱱᱤᱨᱚᱱ ᱨᱮ ᱢᱮᱱᱛᱮᱫᱚ ᱦᱩᱭᱩᱜ ᱠᱟᱱᱟ ᱴᱷᱤᱠ ᱯᱷᱟᱹᱜᱩᱱ ᱯᱟᱹᱜᱩᱱ ᱥᱮᱱ ᱦᱟᱜ ᱯᱷᱟᱹᱜᱩᱱ ᱥᱮᱡ ᱯᱷᱟᱹᱜᱩᱱ ᱪᱟᱹᱛ ᱨᱮᱱᱟᱜ ᱮᱛᱚᱦᱚᱵ ᱥᱮᱡ ᱱᱚᱜᱼᱚ ᱱᱚᱝᱠᱟᱱ ᱥᱮᱡ ᱢᱤᱫᱴᱟᱝ ᱦᱟᱜᱞᱮ ᱨᱚᱦᱚᱭᱟ ᱚᱱᱟᱫᱚ ᱳᱭ ᱡᱳᱥᱴᱤ ᱟᱥᱟᱲ ᱥᱮᱫ ᱚᱱᱟ ᱯᱷᱚᱥᱚᱞ ᱫᱚ ᱧᱟᱢᱚᱜᱼᱟ

ᱦᱮᱸ ᱦᱮᱸ ᱦᱮᱸ ᱦᱩᱲᱩ ᱫᱚ ᱵᱚᱨᱥᱟ ᱨᱮ ᱢᱤᱫ ᱫᱷᱟᱣᱞᱮ ᱨᱚᱦᱚᱭ ᱠᱮᱫᱟ ᱟᱨ ᱟᱨ ᱱᱚᱣᱟ ᱢᱟᱜᱽ ᱯᱷᱟᱹᱜᱩᱱ ᱥᱮᱡ ᱢᱤᱫᱴᱟᱝ ᱞᱮ ᱨᱚᱦᱚᱭᱟ ᱡᱟᱦᱟᱸ ᱫᱚ ᱵᱳᱨᱳ ᱦᱩᱲᱩ ᱵᱚᱱ ᱢᱮᱛᱟᱜ ᱠᱟᱱᱟ ᱦᱮᱛᱚ ᱚᱱᱮ ᱡᱟᱦᱟᱸ ᱠᱚᱨᱮ ᱫᱟᱜ ᱨᱮᱱᱟᱜ ᱟᱥᱨᱚᱭ ᱢᱮᱱᱟᱜ ᱟᱠᱟᱫᱟ ᱫᱟᱜ ᱧᱟᱢᱚᱜᱼᱟ ᱴᱷᱤᱠ ᱚᱱᱠᱟᱱ ᱡᱟᱭᱜᱟ ᱠᱚᱨᱮ ᱚᱱᱟᱫᱚ ᱨᱚᱦᱚᱭ ᱦᱩᱭᱩᱜᱼᱟ

ᱟᱫᱚ ᱦᱮᱸ ᱥᱩᱡᱳᱠ ᱥᱩᱵᱤᱫᱟ ᱫᱚ ᱧᱟᱢ ᱢᱮᱱᱛᱮᱫᱚ ᱠᱷᱩᱵ ᱵᱮᱥᱤ ᱫᱚ ᱵᱟᱝᱞᱮ ᱧᱟᱢᱟ ᱡᱮᱢᱚᱱ ᱤᱛᱟᱹ ᱠᱚ ᱜᱚᱲᱚ ᱤᱛᱟᱹ ᱠᱚ ᱜᱚᱲᱟ ᱠᱩᱪᱷᱩ ᱠᱤᱪᱷᱩ ᱞᱮ ᱧᱟᱢᱟ ᱮᱜᱨᱤᱠᱟᱞᱪᱟᱨ ᱚᱯᱷᱤᱥ ᱠᱷᱚᱱᱟᱜ ᱟᱨ ᱵᱟᱹᱠᱤᱭᱟᱜ ᱫᱚ ᱵᱟᱝ ᱞᱮ ᱧᱟᱢᱟ ᱦᱮᱸ ᱟᱨ ᱱᱚᱣᱟ ᱡᱮᱢᱚᱱ ᱵᱳᱨᱳ ᱦᱩᱲᱩ ᱨᱮᱱᱟᱜ ᱡᱟᱦᱟᱸ ᱢᱟᱱᱮ ᱫᱟᱜ ᱨᱮᱱᱟᱜ ᱵᱮᱵᱚᱥᱛᱷᱟ ᱱᱚᱣᱟ ᱠᱚᱦᱚᱸ ᱜᱚᱲᱚ ᱫᱚ ᱵᱟᱝᱞᱮ ᱧᱟᱢᱟ ᱚᱱᱟᱫᱚ ᱱᱤᱡᱮ ᱱᱤᱡᱮᱛᱮᱜᱮ ᱡᱟᱦᱟᱸ ᱠᱚᱨᱮ ᱫᱟᱜ ᱨᱮᱱᱟᱜ ᱟᱥᱨᱚᱭ ᱢᱮᱱᱟᱜ ᱟᱠᱟᱫᱟ ᱚᱱᱟ ᱠᱚ ᱦᱮᱸ ᱚᱱᱟ ᱠᱚᱨᱮ ᱠᱷᱚᱱᱟᱜ ᱞᱮ ᱨᱟᱠᱟᱵᱟ ᱫᱤᱭᱮ ᱟᱨ ᱠᱷᱮᱛ ᱨᱮᱞᱮ ᱮᱢᱟᱜᱼᱟ ᱱᱚᱝᱠᱟ ᱠᱟᱛᱮᱫ ᱞᱮ ᱪᱟᱥᱟ ᱦᱮᱸ ᱟᱪᱪᱷᱟ ᱴᱷᱤᱠ ᱴᱷᱤᱠ ᱟᱪᱷᱮ ᱦᱳᱭ ᱦᱳᱭ ᱦᱮᱸ ᱡᱚᱦᱟᱨ ᱡᱚᱦᱟᱨ